ᱟᱵᱚᱣᱟᱜ ᱱᱚᱶᱟ ᱫᱷᱟᱹᱨᱛᱤ ᱩᱛᱱᱟᱹᱣ ᱟᱠᱟᱱᱟ ᱚᱱᱟ ᱩᱛᱱᱟᱹᱣ ᱟᱠᱟᱱ ᱞᱟᱦᱟᱨᱮ ᱢᱤᱫᱵᱟᱨ ᱠᱟᱛᱷᱟᱧ ᱢᱮᱱ ᱮᱫ ᱛᱟᱵᱚᱱᱟ ᱚᱱᱟ ᱫᱚ ᱦᱳᱭᱳᱜ ᱠᱟᱱᱟ ᱟᱵᱚᱣᱟᱜ ᱫᱷᱟᱹᱨᱛᱤ ᱪᱤᱠᱟᱹᱛᱮ ᱡᱟᱱᱟᱢ ᱞᱮᱱᱟ ᱟᱵᱚ ᱫᱚ ᱞᱟᱦᱟᱛᱮᱵᱚᱱ ᱵᱟᱲᱟᱭᱟ ᱟᱵᱚᱣᱟᱜ ᱠᱟᱨᱟᱢ ᱵᱤᱱᱛᱤᱨᱮ ᱱᱚᱶᱟ ᱜᱮ ᱢᱮᱱᱟᱜᱼᱟ ᱡᱮ ᱯᱟᱹᱦᱤᱞ ᱫᱚ ᱡᱟᱞᱟᱠᱟᱨ ᱚᱱᱫᱷᱚᱠᱟᱨ ᱜᱮ ᱛᱟᱦᱮᱸ ᱠᱟᱱᱟ ᱜᱚᱴᱟ ᱫᱷᱟᱹᱨᱛᱤ ᱜᱮ ᱫᱟᱜ ᱟᱨ ᱧᱩᱛ ᱛᱮ ᱯᱮᱨᱮᱡ ᱛᱟᱦᱮᱸ ᱠᱟᱱᱟ ᱛᱚ ᱚᱱᱟ ᱥᱟᱶ ᱥᱟᱶᱛᱮ ᱪᱤᱠᱟᱹᱭᱮᱱᱟ ᱟᱵᱚᱣᱟᱜ ᱫᱷᱟᱹᱨᱛᱤ ᱨᱮ ᱟᱵᱚ ᱦᱚᱲ ᱵᱚᱱ ᱡᱟᱱᱟᱢ ᱮᱱᱟ ᱴᱷᱟᱹᱠᱩᱨᱡᱤ ᱟᱜ ᱟᱥᱤᱨᱵᱟᱫᱽᱛᱮ ᱢᱟᱨᱟᱝ ᱵᱩᱨᱩ ᱟᱜ ᱟᱹᱥᱤᱨᱵᱟᱫᱽ ᱛᱮ ᱜᱳᱴᱟ ᱫᱷᱟᱹᱨᱛᱤ ᱵᱚᱱ ᱯᱮᱨᱮᱡ ᱠᱮᱫᱟ ᱯᱟᱹᱦᱤᱞ ᱡᱮᱠᱷᱚᱱ ᱱᱚᱶᱟ ᱫᱷᱟᱹᱨᱛᱤᱨᱮ ᱟᱵᱚ ᱱᱚᱶᱟ ᱢᱟᱱᱣᱟ ᱵᱚᱱ ᱡᱟᱱᱟᱢ ᱮᱱᱟ ᱛᱚᱠᱷᱚᱱ ᱫᱚ ᱠᱤᱱᱛᱩ ᱡᱚᱢ ᱧᱩ ᱦᱚᱸ ᱮᱴᱟᱜ ᱮᱴᱟᱜ ᱛᱟᱦᱮᱸ ᱠᱟᱱᱟ ᱜᱳᱴᱟ ᱠᱚ ᱪᱤᱠᱟ ᱞᱮᱫᱟ ᱩᱱᱠᱩ ᱡᱚᱠᱷᱚᱱ ᱠᱚ ᱦᱟᱨᱟ ᱵᱩᱨᱩᱭᱮᱱᱟ ᱦᱟᱨᱟ ᱵᱩᱨᱩ ᱠᱟᱛᱮᱫ ᱵᱤᱨ ᱵᱩᱨᱩ ᱨᱮᱠᱚ ᱛᱟᱦᱮᱱ ᱠᱟᱱ ᱛᱟᱦᱮᱫᱼᱟ ᱛᱟᱦᱮᱱ ᱨᱮᱱᱟᱜ ᱡᱟᱭᱜᱟ ᱵᱟᱝ ᱛᱟᱦᱮ ᱠᱟᱱ ᱛᱟᱠᱚᱣᱟ ᱥᱮᱸᱫᱽᱨᱟ ᱠᱟᱨᱠᱟ ᱠᱟᱛᱮᱜ ᱠᱚ ᱡᱚᱢ ᱮᱫ ᱮᱫ ᱛᱟᱸᱦᱮᱱᱟ ᱚᱠᱟᱨᱮ ᱫᱟᱨᱮ ᱯᱷᱚᱞ ᱫᱟᱨᱮ ᱱᱟᱲᱤ ᱥᱮ ᱫᱟᱨᱮ ᱨᱮᱱᱟᱜ ᱵᱟᱦᱟ ᱥᱮ ᱡᱤᱵᱽ ᱡᱤᱭᱟᱹᱞᱤ ᱡᱟᱦᱟᱸᱭ ᱠᱚ ᱛᱟᱦᱮᱸ ᱠᱟᱱᱟ ᱩᱱᱠᱩ ᱠᱚᱸᱦᱚ ᱚᱱᱠᱟ ᱠᱟᱛᱮᱫ ᱵᱮᱨᱮᱞ ᱛᱮᱠᱚ ᱡᱚᱢ ᱮᱫ ᱠᱟᱱ ᱛᱟᱦᱮᱸᱫᱼᱟ ᱠᱤᱱᱛᱩ ᱧᱮᱞᱚᱜ ᱠᱟᱱᱟ ᱛᱟᱨᱯᱚᱨᱮ ᱟᱥᱛᱮ ᱟᱥᱛᱮ ᱟᱥᱛᱮ ᱛᱮ ᱱᱤᱛ ᱟᱵᱚ ᱱᱚᱝᱠᱟᱱ ᱡᱟᱭᱜᱟ ᱨᱮᱵᱚᱱ ᱯᱳᱣᱪᱷᱟᱣᱱᱟ ᱡᱮ ᱱᱤᱛ ᱫᱚ ᱟᱵᱚ ᱫᱚ ᱡᱚᱢ ᱧᱩ ᱨᱮᱱᱟᱜ ᱚᱵᱷᱟᱵᱽ ᱦᱚᱸ ᱵᱟᱝ ᱦᱳᱭᱳᱜ ᱠᱟᱱᱟ ᱠᱟᱱᱛᱟᱵᱚᱱᱟ ᱵᱟᱝ ᱦᱳᱭᱳᱜ ᱠᱟᱱᱟ ᱠᱤᱱᱛᱩ ᱚᱱᱟ ᱞᱟᱦᱟᱨᱮ ᱢᱤᱫᱴᱟᱱ ᱠᱟᱛᱷᱟᱧ ᱢᱮᱱᱫᱟ ᱤᱧ ᱡᱚᱠᱷᱚᱱ ᱱᱚᱶᱟ ᱟᱞᱮᱭᱟᱜ ᱜᱷᱟᱸᱨᱚᱧᱡᱽ ᱨᱮᱞᱮ ᱛᱟᱦᱮᱸ ᱠᱟᱱᱟ ᱚᱱᱟ ᱜᱷᱟᱸᱨᱚᱧᱡᱽ ᱦᱚᱸ ᱱᱤᱛᱚᱜ ᱠᱤᱱᱛᱩ ᱚᱱᱠᱟᱜᱮ ᱛᱟᱦᱮᱸ ᱠᱟᱱᱟ ᱚᱲᱟᱜ ᱫᱩᱣᱟᱹᱨ ᱦᱟᱥᱟ ᱨᱮᱱᱟᱜ ᱛᱟᱦᱮᱸ ᱠᱟᱱᱟ ᱠᱩᱸᱵᱟᱹ ᱚᱲᱟᱜ ᱛᱟᱦᱮᱸ ᱠᱟᱱᱟ ᱛᱟᱨᱯᱚᱨ ᱮᱴᱟᱜ ᱫᱤᱠᱳ ᱠᱚᱣᱟᱜ ᱤᱭᱟᱹᱨᱮ ᱠᱟᱹᱢᱤ ᱠᱚ ᱪᱟᱞᱟᱜ ᱠᱟᱱ ᱛᱟᱦᱮᱫᱼᱟ ᱚᱱᱠᱟ ᱠᱟᱛᱮᱫ ᱱᱟᱢᱟᱞ ᱠᱟᱹᱢᱤ ᱠᱚ ᱪᱟᱞᱟᱜ ᱠᱟᱱ ᱛᱟᱦᱮᱸᱫᱼᱟ ᱚᱱᱠᱟ ᱠᱟᱛᱮᱫ ᱜᱮ ᱡᱚᱢ ᱧᱩ ᱦᱳᱭ ᱠᱟᱛᱮᱫ ᱚᱞᱚᱜ ᱯᱟᱲᱦᱟᱜ ᱨᱮᱱᱟᱜ ᱱᱚᱝᱠᱟ ᱠᱳᱱᱳ ᱵᱮᱯᱟᱨ ᱜᱮ ᱵᱟᱝ ᱛᱟᱦᱮᱸ ᱠᱟᱱᱟ ᱚᱲᱟᱜ ᱨᱮ ᱚᱞᱚᱜ ᱯᱟᱲᱦᱟᱣ ᱦᱚᱲᱜᱮ ᱵᱟᱠᱚ ᱧᱟᱢᱚᱜ ᱠᱟᱱ ᱛᱟᱦᱮᱸᱫ ᱩᱱ ᱥᱳᱢᱳᱭ ᱟᱞᱮᱭᱟᱜ ᱜᱷᱟᱨᱚᱸᱧᱡᱽ ᱨᱮ ᱟᱞᱮᱭᱟ ᱯᱚᱨᱤᱵᱟᱨᱨᱮ ᱤᱧ ᱫᱚ ᱯᱨᱚᱛᱷᱚᱢ ᱚᱞᱚᱜ ᱯᱟᱲᱦᱟᱜ ᱠᱟᱱᱟᱹᱧ ᱤᱧᱜᱮ ᱯᱨᱚᱛᱷᱚᱢ ᱚᱞᱚᱜ ᱯᱟᱲᱦᱟᱜ ᱤᱧ ᱪᱮᱫ ᱞᱮᱫᱟ ᱚᱱᱠᱟ ᱫᱟᱜ ᱢᱟᱰᱤ ᱫᱟᱠᱟ ᱡᱚᱢ ᱠᱟᱛᱮᱫ ᱜᱤᱧ ᱦᱚᱲ ᱞᱮᱱᱟ ᱟᱫᱚ ᱵᱟᱹᱭ ᱵᱟᱹᱭᱛᱮ ᱛᱮᱹᱦᱮᱹᱧ ᱤᱧᱟᱹᱜ ᱦᱚᱸ ᱵᱚᱫᱚᱞ ᱦᱮᱡ ᱮᱱ ᱛᱤᱧᱟ ᱪᱤᱠᱟᱹᱭᱮᱱᱟ ᱩᱱᱥᱳᱢᱳᱭ ᱡᱮᱢᱚᱱ ᱚᱱᱠᱟ ᱛᱟᱦᱮᱸ ᱠᱟᱱᱟ ᱦᱚᱨ ᱠᱚᱸᱦᱚᱸ ᱵᱟᱝ ᱛᱟᱦᱮᱸ ᱠᱟᱱᱟ ᱟᱵᱚᱣᱟᱜ ᱱᱤᱛ ᱡᱟᱦᱟᱭ ᱵᱚᱱ ᱧᱮᱞ ᱮᱫᱟ ᱢᱳᱴᱚᱨ ᱥᱟᱭᱠᱮᱞ ᱮᱫ ᱪᱟᱨᱪᱟᱠᱟ ᱤᱭᱟᱹ ᱛᱮ ᱜᱟᱹᱰᱤ ᱛᱮ ᱵᱚᱱ ᱪᱟᱞᱟᱜ ᱦᱤᱡᱩᱜ ᱠᱟᱱᱟ ᱚᱲᱟᱜ ᱫᱩᱣᱟᱹᱨ ᱯᱟᱞᱴᱟᱣ ᱮᱱ ᱛᱟᱵᱚᱱᱟ ᱛᱚ ᱱᱚᱶᱟ ᱠᱚᱫᱚ ᱮᱠᱮᱱ ᱵᱟᱹᱭ ᱵᱟᱹᱭᱛᱮ ᱵᱟᱹᱭ ᱵᱟᱹᱭᱛᱮ ᱪᱤᱠᱟᱭᱮᱱᱟ ᱡᱩᱜᱽ ᱵᱚᱫᱚᱞ ᱥᱟᱶᱛᱮ ᱥᱟᱶᱛᱮ ᱟᱵᱚᱣᱟᱜ ᱡᱚᱛᱚᱠᱷᱚᱱ ᱦᱚᱲ ᱦᱚᱠᱚ ᱫᱷᱟᱹᱨᱛᱤ ᱨᱮᱠᱚ ᱫᱷᱮᱨ ᱮᱱᱟ ᱚᱱᱟ ᱥᱟᱶᱛᱮ ᱥᱟᱶᱛᱮᱱ ᱠᱚ ᱦᱚᱲ ᱡᱚᱢ ᱧᱩ ᱪᱤᱠᱟᱹ ᱦᱳᱭᱳᱜᱼᱟ ᱪᱮᱫ ᱞᱮᱠᱟᱛᱮ ᱱᱟᱯᱟᱭ ᱠᱚ ᱡᱚᱢ ᱧᱩᱭᱟ ᱚᱱᱟᱛᱮ ᱟᱵᱚᱣᱟᱜ ᱡᱟᱦᱟᱸ ᱡᱤᱵᱚᱱ ᱯᱨᱚᱛᱷᱟ ᱛᱟᱦᱮ ᱠᱟᱱᱟ ᱵᱤᱨ ᱵᱩᱨᱩ ᱠᱚᱨᱮᱫ ᱚᱱᱛᱮ ᱠᱚ ᱵᱟᱫᱽ ᱠᱟᱛᱮᱫ ᱵᱟᱹᱭ ᱵᱟᱹᱭᱛᱮ ᱟᱹᱛᱳ ᱴᱚᱞᱟ ᱥᱮᱫ ᱵᱚᱱ ᱦᱮᱡ ᱮᱱᱟ ᱚᱲᱟᱜ ᱫᱩᱣᱟᱹᱨ ᱵᱚᱱ ᱵᱮᱱᱟᱣ ᱠᱮᱫᱟ ᱛᱟᱨᱯᱚᱨᱮ ᱟᱵᱚ ᱢᱚᱫᱽᱫᱷᱮ ᱜᱷᱟᱨᱚᱧᱡᱽ ᱨᱮ ᱦᱚᱲ ᱠᱚ ᱫᱷᱮᱨ ᱮᱱᱟ ᱩᱱᱠᱩ ᱦᱚᱸ ᱡᱚᱢ ᱧᱩ ᱨᱮᱱᱟᱜ ᱵᱮᱵᱚᱥᱛᱷᱟ ᱦᱳᱭᱳᱜᱼᱟ ᱟᱵᱚᱣᱟᱜ ᱱᱚᱶᱟ ᱪᱟᱥᱵᱟᱥ ᱠᱚᱠᱚ ᱮᱦᱚᱵ ᱠᱮᱫ ᱛᱟᱵᱚᱱᱟ ᱚᱱᱠᱟ ᱚᱱᱠᱟᱛᱮ ᱪᱤᱠᱟᱭ ᱧᱮᱞ ᱮᱱᱟ ᱡᱮ ᱟᱵᱚᱣᱟᱜ ᱜᱷᱟᱸᱨᱚᱧᱡᱽ ᱵᱷᱤᱛᱨᱤ ᱨᱮᱦᱚᱸ ᱡᱚᱢ ᱧᱩ ᱵᱟᱹᱭ ᱵᱟᱹᱭᱛᱮ ᱟᱥᱛᱮ ᱟᱥᱛᱮ ᱫᱷᱮᱨᱚᱜ ᱠᱟᱱᱟ ᱚᱱᱟ ᱥᱟᱶᱛᱮ ᱥᱟᱶᱛᱮ ᱪᱤᱠᱟᱭᱮᱱᱟ ᱟᱵᱚᱣᱟᱜ ᱱᱚᱶᱟ ᱠᱚ ᱨᱟᱥᱛᱟ ᱜᱷᱟᱴ ᱠᱚ ᱚᱲᱟᱜ ᱫᱩᱣᱟᱹᱨ ᱠᱚ ᱦᱚᱨᱚᱜ ᱵᱟᱸᱫᱮ ᱠᱚ ᱡᱷᱚᱛᱚ ᱜᱮ ᱯᱚᱨᱤᱵᱚᱨᱛᱚᱱ ᱵᱟᱹᱭ ᱵᱟᱹᱭᱛᱮ ᱦᱮᱡ ᱟᱠᱟᱱᱟ ᱡᱩᱜᱽ ᱥᱟᱶᱛᱮ ᱛᱟᱞ ᱫᱚᱦᱚ ᱫᱚ ᱱᱚᱝᱠᱟ ᱦᱮᱡ ᱟᱠᱟᱱᱟ ᱛᱮᱦᱮᱧ ᱧᱮᱞ ᱞᱮᱠᱷᱟᱱ ᱞᱟᱦᱟᱛᱮ ᱟᱵᱚ ᱮᱠᱮᱱ ᱦᱚᱨ ᱛᱟᱦᱮᱸ ᱠᱟᱱᱟ ᱪᱮᱫ ᱦᱟᱥᱟ ᱨᱮᱱᱟᱜ ᱚᱱᱟ ᱦᱚᱨᱛᱮ ᱪᱟᱞᱟᱣ ᱦᱚᱸ ᱵᱟᱢ ᱪᱟᱞᱟᱣ ᱫᱟᱲᱮᱭᱟᱜᱼᱟ ᱮᱢᱚᱱ ᱱᱤᱛ ᱧᱮᱞᱚᱜ ᱠᱟᱱᱟ ᱮᱠᱮᱱ ᱯᱤᱪ ᱰᱟᱦᱟᱨ ᱵᱚᱱ ᱧᱮᱞ ᱧᱟᱢ ᱮᱫᱟ ᱯᱤᱪ ᱨᱟᱥᱛᱟ ᱵᱚᱱ ᱧᱮᱞᱫᱟ ᱨᱮᱞ ᱞᱟᱭᱤᱱ ᱵᱚᱱ ᱧᱮᱞ ᱮᱫᱟ ᱩᱰᱟᱹᱜ ᱡᱟᱦᱟᱡᱽ ᱵᱚᱱ ᱧᱮᱞ ᱮᱫᱟ ᱮᱫ ᱚᱯᱷᱤᱥ ᱟᱫᱟᱞᱚᱛ ᱵᱚᱱ ᱧᱮᱞ ᱮᱫᱟ ᱦᱟᱥᱯᱟᱛᱟᱞ ᱵᱚᱱ ᱧᱮᱞ ᱮᱫᱟ ᱥᱠᱩᱞ ᱠᱚᱞᱮᱡᱽ ᱵᱚᱱ ᱧᱮᱞ ᱮᱫᱟ ᱛᱚ ᱱᱚᱜ ᱚᱭ ᱡᱮ ᱱᱩᱱᱟᱹᱜ ᱟᱸᱴ ᱟᱵᱚᱣᱟᱜ ᱢᱚᱫᱽᱫᱷᱮ ᱨᱮ ᱯᱚᱨᱤᱵᱚᱨᱛᱚᱱ ᱟᱵᱚᱣᱟᱜ ᱥᱚᱢᱚᱥᱛᱚ ᱡᱚᱢ ᱧᱩ ᱯᱚᱨᱤᱵᱚᱨᱛᱚᱱ ᱮᱱᱟ ᱛᱟᱦᱚᱞᱮ ᱱᱚᱶᱟ ᱠᱷᱮᱛᱛᱨᱮ ᱱᱚᱶᱟ ᱠᱤ ᱟᱵᱚᱣᱟᱜ ᱫᱷᱟᱹᱨᱛᱤ ᱨᱮᱱᱟᱜ ᱩᱛᱱᱟᱹᱣ ᱫᱚ ᱵᱟᱝ ᱠᱟᱱᱟ ᱟᱵᱚ ᱡᱚᱫᱤ ᱚᱱᱠᱟ ᱜᱮᱵᱚᱱ ᱛᱟᱦᱮᱱ ᱠᱷᱟᱱ ᱚᱱᱠᱟ ᱵᱟᱝ ᱛᱟᱦᱮᱸ ᱠᱚᱜᱼᱟ ᱛᱮᱦᱮᱧ ᱛᱚ ᱱᱚᱶᱟ ᱠᱚ ᱧᱮᱞ ᱛᱮ ᱧᱮᱞᱚᱜ ᱠᱟᱱᱟ ᱱᱤᱛ ᱟᱵᱚ ᱛᱤᱱᱟᱹᱜ ᱢᱚᱸᱡᱽ ᱮᱠᱫᱚᱢ ᱛᱮᱦᱮᱧ ᱥᱠᱩᱞ ᱠᱚᱛᱮ ᱠᱚ ᱪᱟᱞᱟᱜ ᱠᱟᱱᱟ ᱜᱤᱫᱽᱨᱟᱹ ᱯᱤᱫᱽᱨᱟᱹ ᱥᱟᱭᱠᱮᱞ ᱛᱮᱠᱚ ᱪᱟᱞᱟᱜ ᱠᱟᱱᱟ ᱟᱨᱦᱚᱸ ᱡᱟᱦᱟᱸᱭ ᱠᱚ ᱮᱠᱴᱩ ᱡᱚᱢ ᱧᱩ ᱢᱮᱱᱟᱜ ᱛᱟᱠᱚᱣᱟ ᱢᱳᱴᱚᱨ ᱥᱟᱭᱠᱮᱞ ᱛᱮᱠᱚ ᱪᱟᱞᱟᱜ ᱠᱟᱱᱟ ᱟᱨᱦᱚᱸ ᱡᱟᱦᱟᱸᱭ ᱠᱚ ᱢᱮᱱᱟᱜ ᱛᱟᱠᱚᱣᱟ ᱪᱟᱨ ᱪᱟᱠᱟ ᱛᱮᱠᱚ ᱪᱟᱞᱟᱜ ᱠᱟᱱᱟ ᱛᱚ ᱚᱱᱠᱟ ᱜᱮ ᱡᱷᱚᱛᱚᱣᱟᱜ ᱡᱤᱱᱤᱥ ᱨᱮᱜᱮ ᱦᱮᱸ ᱟᱵᱚᱣᱟᱜ ᱠᱤᱪᱨᱤᱪ ᱠᱷᱟᱹᱰᱣᱟᱹᱜ ᱦᱚᱨᱚᱜ ᱵᱟᱸᱫᱮ ᱠᱚᱦᱚᱸ ᱮᱠᱫᱚᱢ ᱯᱟᱞᱴᱟᱣ ᱮᱱᱛᱟᱵᱚᱱᱟ ᱡᱚᱢ ᱧᱩ ᱦᱚᱸ ᱯᱟᱞᱴᱟᱣ ᱪᱟᱵᱟᱭᱮᱱ ᱛᱟᱵᱚᱱᱟ ᱛᱚ ᱱᱚᱶᱟ ᱠᱚ ᱧᱮᱞ ᱛᱮᱜᱮ ᱢᱮᱱ ᱨᱮᱱᱟᱜ ᱢᱟ ᱟᱭᱢᱟ ᱜᱮ ᱢᱮᱱᱟᱜ ᱱᱚᱜᱼᱚ ᱱᱚᱶᱟ ᱠᱚ ᱡᱟ ᱡᱤᱱᱤᱥ ᱠᱚᱜᱮ ᱯᱚᱨᱚᱵᱚᱨᱛᱚᱱ ᱟᱠᱟᱱᱟ ᱱᱚᱶᱟ ᱯᱚᱨᱤᱵᱚᱨᱛᱚᱱ ᱧᱮᱞ ᱛᱮᱜᱮ ᱱᱤᱛ ᱧᱮᱞᱚᱚᱜ ᱠᱟᱱᱟ ᱡᱮ ᱥᱟᱹᱨᱤ ᱜᱮ ᱟᱹᱰᱤ ᱩᱛᱱᱟᱹᱣ ᱟᱠᱟᱱ ᱛᱟᱵᱚᱜᱮᱭᱟ ᱟᱨᱦᱚᱸ ᱱᱚᱶᱟ ᱩᱛᱱᱟᱹᱜ ᱛᱟᱵᱚᱱ ᱟᱵᱚᱣᱟᱜ ᱱᱚᱶᱟ ᱚᱞᱚᱜ ᱯᱟᱲᱦᱟᱜ ᱪᱮᱫ ᱞᱮᱠᱟ ᱡᱟᱹᱥᱛᱤ ᱤᱫᱤᱜᱼᱟ ᱟᱵᱚ ᱡᱚᱠᱷᱚᱱ ᱱᱩᱠᱨᱤ ᱵᱟᱨᱠᱨᱤ ᱵᱟ ᱮᱴᱜᱟᱜ ᱵᱮᱵᱽᱥᱟ ᱵᱟᱹᱱᱤᱡᱽ ᱨᱮᱵᱚᱱ ᱯᱷᱮᱰᱚᱜᱼᱟ ᱟᱨ ᱟᱨᱦᱚᱸ ᱟᱨᱦᱚᱸ ᱟᱨᱦᱚᱸ ᱱᱚᱶᱟ ᱫᱚ ᱩᱛᱱᱟᱹᱣ ᱛᱮᱜᱮ ᱪᱟᱞᱟᱜᱼᱟ ᱱᱚᱶᱟ ᱫᱚ ᱪᱮᱫ ᱦᱚᱸ ᱵᱟᱝ ᱠᱟᱱᱟ ᱡᱩᱜᱽ ᱯᱚᱨᱤᱵᱚᱨᱛᱚᱱ ᱥᱟᱶᱛᱮ ᱥᱟᱶᱛᱮ ᱥᱟᱱᱟᱢ ᱠᱚᱜᱮ ᱯᱚᱨᱤᱵᱚᱨᱛᱚᱱᱟᱜᱼᱟ ᱚᱱᱠᱟ ᱞᱮᱠᱟᱛᱮᱜᱮ ᱱᱚᱣᱟ ᱦᱚᱸ ᱯᱚᱨᱤᱵᱚᱨᱛᱚᱱ ᱟᱠᱟᱱ ᱛᱟᱵᱚᱱᱟ